ᱤᱧ ᱫᱚ ᱵᱤᱨᱵᱷᱩᱢ ᱡᱮᱞᱟ ᱨᱮᱭᱟᱜ ᱠᱷᱚᱵᱚᱨ ᱪᱮᱫ ᱞᱮᱠᱟ ᱛᱮᱧ ᱧᱟᱢᱟ ᱚᱱᱟ ᱫᱚ ᱦᱩᱭᱩᱜ ᱠᱟᱱᱟ ᱠᱷᱚᱵᱚᱨ ᱨᱮᱭᱟᱜ ᱠᱟᱜᱚᱡᱽ ᱴᱤᱵᱷᱤ ᱢᱚᱵᱟᱭᱤᱞ ᱨᱮᱰᱤᱭᱳ ᱤᱛᱛᱟᱫᱤ